ᱵᱷᱟᱨᱚᱛ ᱨᱮᱭᱟᱜ ᱥᱚᱨᱮᱥ ᱠᱤᱪᱷᱩ ᱮᱱᱮᱡ ᱠᱚᱫᱚ ᱦᱩᱭᱩᱜ ᱠᱟᱱᱟ ᱥᱟᱲᱯᱟ ᱯᱟᱛᱟ ᱞᱟᱝᱜᱮᱲᱮ ᱫᱚᱝ ᱯᱚᱨᱚᱵᱽ ᱥᱚᱦᱚᱨᱟᱭ ᱠᱟᱨᱟᱢ ᱦᱮᱸ ᱵᱷᱟᱨᱟᱛ ᱨᱮᱱ ᱮᱱᱮᱡ ᱠᱟᱹᱨᱤᱜᱚᱞ ᱠᱚᱫᱚ ᱠᱚ ᱠᱟᱹᱨᱤᱜᱚᱞ ᱠᱩᱫᱩᱧ ᱩᱨᱩᱢ ᱠᱚᱜᱮᱭᱟ ᱡᱮᱢᱚᱱ ᱠᱚᱞᱚᱯᱚᱱᱟ ᱦᱟᱸᱥᱫᱟ ᱯᱩᱨᱱᱤᱢᱟ ᱢᱟᱱᱰᱤ ᱡᱷᱤᱞᱤᱠ ᱴᱩᱰᱩ ᱟᱨᱦᱚᱸ ᱟᱭᱢᱟ ᱟᱭᱢᱟ ᱢᱮᱱᱟᱜ ᱠᱚᱣᱟ